ᱟᱞᱮ ᱚᱲᱟᱜᱨᱮ ᱟᱭᱢᱟ ᱪᱮᱭᱟᱨ ᱞᱮ ᱦᱟᱛᱟᱣ ᱟᱠᱟᱫᱟ ᱪᱮᱭᱟᱨ ᱫᱚ ᱛᱩᱞ ᱵᱟᱲᱟ ᱨᱮᱦᱚᱸ ᱨᱟᱣᱟᱞ ᱜᱮᱭᱟ ᱪᱮᱭᱟᱨ ᱫᱚ ᱯᱮᱲᱟ ᱠᱚᱠᱚ ᱦᱮᱡ ᱞᱮᱱᱠᱷᱟᱱ ᱞᱮ ᱵᱤᱞ ᱟᱠᱚᱣᱟ ᱚᱲᱟᱜᱨᱮᱱ ᱦᱚᱲ ᱦᱚᱞᱮ ᱫᱩᱲᱩᱵᱚᱜ ᱜᱮᱭᱟ ᱪᱮᱭᱟᱨ ᱨᱮ ᱡᱟᱦᱟᱱᱟᱜ ᱠᱚ ᱡᱤᱱᱤᱥᱯᱚᱛᱨᱚ ᱠᱚ ᱫᱚᱦᱚ ᱞᱮᱠᱷᱟᱱ ᱵᱟᱝ ᱱᱚᱝᱨᱟᱜᱼᱟ ᱪᱮᱭᱟᱨ ᱫᱚ ᱢᱤᱫᱴᱷᱮᱱ ᱫᱚᱦᱚ ᱞᱮᱠᱷᱟᱱ ᱟᱭᱢᱟ ᱡᱟᱭᱜᱟ ᱫᱚ ᱵᱟᱭ ᱦᱟᱛᱟᱣᱟ ᱢᱤᱫᱴᱷᱮᱱ ᱜᱮ ᱟᱭᱢᱟ ᱪᱮᱭᱟᱨ ᱥᱟᱦᱚᱵᱚᱜᱼᱟ